ᱯᱳᱞᱴᱨᱤ ᱟᱹᱥᱩᱞ ᱫᱚ ᱦᱩᱭᱩᱜ ᱜᱮᱭᱟ ᱟᱨ ᱫᱮᱥᱤ ᱥᱤᱢ ᱦᱚᱸ ᱟᱹᱥᱩᱞ ᱫᱚ ᱦᱩᱭᱩᱜ ᱜᱮᱭᱟ ᱛᱚ ᱯᱳᱞᱴᱨᱤ ᱫᱚ ᱩᱱᱠᱩ ᱫᱚ ᱟᱲᱟᱜ ᱜᱤᱲᱤ ᱫᱚ ᱦᱟᱸᱜ ᱵᱟᱠᱚ ᱛᱟᱦᱮᱱᱟ ᱩᱱᱠᱩ ᱫᱚ ᱟᱠᱚ ᱛᱮᱫᱚ ᱦᱟᱸᱜ ᱵᱟᱠᱚ ᱯᱟᱥᱠᱟ ᱡᱚᱢ ᱫᱟᱲᱮᱭᱟᱜᱼᱟ ᱛᱚ ᱩᱱᱠᱩ ᱫᱚ ᱢᱟᱱᱮ ᱢᱤᱫᱴᱟᱝ ᱚᱲᱟᱜ ᱛᱟᱦᱮᱱᱟ ᱟᱨᱠᱤ ᱟᱨ ᱚᱲᱟᱜ ᱜᱷᱮᱨᱟ ᱵᱷᱤᱛᱤᱨ ᱨᱮᱜᱮ ᱠᱚ ᱛᱟᱦᱮᱱᱟ ᱜᱷᱮᱨᱟ ᱵᱷᱤᱛᱤᱨ ᱨᱮ ᱛᱟᱦᱮᱸ ᱠᱟᱛᱮ ᱩᱱᱠᱩ ᱫᱚ ᱡᱚᱢ ᱮᱢᱟᱠᱚ ᱦᱩᱭᱩᱜᱼᱟ ᱦᱮᱸ ᱥᱚᱢᱚᱭ ᱨᱮ ᱫᱟᱜ ᱠᱚ ᱮᱢᱟ ᱠᱚ ᱦᱩᱭᱩᱜᱼᱟ ᱚᱱᱠᱟ ᱠᱟᱛᱮ ᱩᱱᱠᱩ ᱫᱚ ᱦᱟᱸᱜ ᱠᱚ ᱦᱟᱨᱟ ᱵᱩᱨᱩᱜᱼᱟ ᱟᱨ ᱱᱩᱠᱩ ᱢᱟᱱᱮ ᱠᱚᱢ ᱫᱤᱱ ᱛᱮᱠᱚ ᱦᱟᱨᱟ ᱵᱩᱨᱩᱜᱼᱟ ᱟᱨᱠᱤ ᱩᱱᱠᱩ ᱫᱚ ᱳᱭ ᱪᱚᱞᱞᱤᱥ ᱯᱚᱸᱭᱛᱟᱞᱞᱤᱥ ᱫᱤᱱ ᱛᱮᱜᱮ ᱢᱚᱴᱟᱢᱩᱴᱤ ᱩᱱᱠᱩ ᱡᱚᱢ ᱞᱮᱠᱟ ᱡᱚᱢ ᱠᱚ ᱜᱟᱱᱚᱜ ᱞᱮᱠᱟ ᱠᱚ ᱥᱟᱭᱤᱡᱚᱜᱼᱟ ᱟᱨ ᱩᱱᱠᱩ ᱫᱤᱥᱤ ᱫᱤᱥᱤ ᱥᱤᱢ ᱫᱚ ᱦᱟᱸᱜ ᱩᱱᱠᱩ ᱫᱚ ᱢᱟᱱᱮ ᱩᱱᱠᱩ ᱫᱚ ᱟᱲᱟᱜ ᱜᱤᱲᱤ ᱨᱮᱜᱮ ᱠᱚ ᱛᱟᱦᱮᱱᱟ ᱦᱮᱸ ᱩᱱᱠᱩ ᱫᱚ ᱟᱠᱚ ᱛᱮᱜᱮ ᱠᱚ ᱯᱟᱥᱠᱟ ᱡᱚᱢ ᱫᱟᱲᱮᱭᱟᱜᱼᱟ ᱦᱮᱸ ᱟᱠᱚ ᱛᱮᱦᱚᱸ ᱠᱚ ᱯᱟᱥᱠᱟ ᱵᱟᱲᱟᱭᱟ ᱯᱟᱥᱠᱟ ᱡᱚᱢ ᱫᱟᱲᱮᱭᱟᱜᱼᱟᱠᱚ ᱟᱨᱠᱤ ᱟᱨ ᱩᱱᱠᱩ ᱫᱚ ᱦᱟᱸᱜ ᱩᱱᱠᱩ ᱦᱟᱨᱟᱜ ᱛᱮᱫᱚ ᱠᱟᱹᱴᱤᱡ ᱥᱚᱢᱚᱭ ᱦᱟᱛᱟᱣᱟᱭ ᱟᱨ ᱚᱱᱮ ᱥᱚᱢᱚᱭ ᱦᱟᱛᱟᱣᱟᱭ ᱦᱮᱸ ᱟᱨ ᱩᱱᱠᱩ ᱫᱚ ᱟᱠᱚ ᱛᱮᱜᱮ ᱠᱚ ᱵᱤᱞᱤ ᱦᱚᱯᱚᱱ ᱫᱟᱲᱮᱭᱟᱜᱼᱟ ᱦᱮᱸ ᱵᱤᱞᱤ ᱦᱚᱯᱚᱱ ᱫᱟᱲᱮᱭᱟᱠᱚᱣᱟᱠᱚ ᱟᱨ ᱯᱳᱞᱴᱨᱤ ᱫᱚ ᱩᱱᱠᱩ ᱫᱚ ᱟᱠᱚ ᱛᱮᱫᱚ ᱵᱟᱝ ᱩᱱᱠᱩ ᱫᱚ ᱦᱟᱱᱮ ᱵᱷᱮᱠᱥᱤᱱ ᱫᱟᱨᱟᱭ ᱛᱮ ᱦᱮᱸ ᱵᱷᱮᱠᱥᱤᱱ ᱫᱟᱨᱟᱭ ᱛᱮ ᱵᱤᱞᱤ ᱵᱤᱞᱤ ᱠᱟᱛᱮ ᱚᱱᱟ ᱦᱚᱸ ᱢᱮᱥᱤᱱ ᱫᱟᱨᱟᱭ ᱛᱮ ᱟᱨᱚ ᱩᱱᱠᱩ ᱫᱚᱠᱚ ᱦᱚᱯᱚᱱᱚᱜᱼᱟ ᱛᱚ ᱡᱚᱢ ᱨᱮᱫᱚ ᱩᱱᱠᱩ ᱫᱚ ᱠᱚᱢ ᱫᱤᱱ ᱛᱮᱠᱚ ᱦᱟᱨᱟ ᱵᱩᱨᱩᱜᱼᱟ ᱛᱚ ᱩᱱᱠᱩ ᱫᱚ ᱢᱟᱱᱮ ᱯᱳᱞᱴᱨᱤ ᱫᱚ ᱩᱱᱠᱩᱣᱟᱜ ᱫᱚ ᱢᱟᱱᱮ ᱥᱮᱵᱮᱞ ᱫᱚ ᱱᱟᱦᱟᱸᱜ ᱫᱚ ᱵᱟᱝ ᱵᱩᱡᱷᱟᱹᱜᱼᱟ ᱟᱨ ᱫᱟᱢ ᱠᱚᱦᱚᱸ ᱩᱱᱟᱹᱜ ᱫᱚ ᱢᱟᱱᱮ ᱩᱱᱠᱩ ᱫᱮᱥᱤ ᱛᱩᱞᱚᱱᱟ ᱫᱚ ᱦᱟᱸᱜ ᱠᱟᱹᱡᱼᱠᱟᱹᱡ ᱠᱚᱢ ᱜᱮᱛᱟᱠᱚᱣᱟ ᱟᱨ ᱩᱱᱠᱩ ᱫᱮᱥᱤ ᱥᱤᱢ ᱫᱚ ᱢᱟᱱᱮ ᱩᱱᱠᱩ ᱫᱚ ᱦᱟᱨᱟ ᱵᱩᱨᱩ ᱛᱮ ᱠᱟᱹᱴᱤᱡ ᱥᱚᱢᱚᱭ ᱦᱟᱛᱟᱣᱟᱭ ᱛᱚ ᱢᱟᱱᱮ ᱥᱚᱢᱚᱭ ᱦᱟᱛᱟᱣᱟᱭ ᱱᱩᱠᱩ ᱛᱩᱞᱚᱱᱟ ᱫᱚ ᱱᱩᱠᱩ ᱛᱮ ᱱᱩᱠᱩᱣᱟᱜ ᱫᱚ ᱢᱟᱱᱮ ᱡᱤᱞ ᱠᱚᱦᱚᱸ ᱢᱟᱱᱮ ᱡᱚᱢ ᱨᱮᱫᱚ ᱵᱷᱟᱜᱮ ᱜᱮ ᱥᱤᱵᱤᱞᱟ ᱟᱨ ᱱᱩᱠᱩ ᱯᱳᱞᱴᱨᱤ ᱛᱩᱞᱚᱱᱟ ᱫᱚ ᱱᱩᱠᱩᱣᱟᱜ ᱫᱚ ᱢᱟᱱᱮ ᱱᱩᱠᱩ ᱥᱤᱢ ᱫᱚ ᱠᱟᱹᱴᱤᱡ ᱠᱚ ᱫᱟᱢ ᱧᱚᱜ ᱜᱮᱭᱟ ᱠᱚ ᱟᱨᱠᱤ